ᱤᱧᱟᱹᱜ ᱵᱟᱜᱟᱱ ᱨᱮ ᱫᱟᱨᱮ ᱠᱚ ᱡᱟᱱᱟᱢ ᱟᱠᱟᱱᱟ ᱡᱟᱧ ᱨᱚᱦᱚᱭ ᱟᱠᱟᱫᱟ ᱚᱱᱟ ᱠᱚ ᱟᱰᱤ ᱢᱚᱸᱡᱽ ᱤᱧ ᱡᱚᱛᱱᱚᱭᱟᱹᱧ ᱵᱟᱜᱟᱱ ᱫᱚ ᱟᱰᱤᱧ ᱠᱩᱥᱤᱣᱟᱜᱼᱟ ᱵᱟᱜᱟᱱ ᱨᱮ ᱩᱛᱩ ᱛᱮᱭᱟᱜ ᱠᱚᱦᱚᱸ ᱵᱟᱜᱟᱱ ᱫᱟᱨᱮ ᱠᱚ ᱟᱰᱤ ᱢᱚᱸᱡᱽ ᱤᱧ ᱧᱮᱞᱟ ᱚᱱᱟᱛᱮ ᱚᱲᱟᱜ ᱨᱮ ᱵᱟᱜᱟᱱᱤᱧ ᱨᱚᱦᱚᱭᱟ ᱵᱟᱦᱟ ᱵᱟᱜᱟᱱ ᱫᱟᱨᱮ ᱡᱚᱢ ᱫᱟᱨᱮ ᱠᱚ ᱩᱞ ᱫᱟᱨᱮ ᱥᱩᱯᱟᱹᱨᱤ ᱫᱟᱨᱮ ᱥᱚ ᱫᱟᱨᱮ ᱠᱚ ᱚᱱᱟ ᱠᱚᱦᱚᱸᱧ ᱨᱚᱦᱚᱭ ᱠᱟᱫᱟ ᱟᱫᱚ ᱟᱰᱤ ᱠᱩᱥᱤᱧ ᱟᱹᱭᱠᱟᱹᱣᱟ ᱪᱮᱫᱟᱜ ᱥᱮ ᱚᱲᱟᱜ ᱨᱮ ᱟᱵᱚ ᱨᱮᱸᱜᱮᱡ ᱦᱚᱲ ᱫᱚ ᱠᱤᱨᱤᱧ ᱠᱟᱛᱮᱫ ᱵᱟᱝᱵᱚᱱ ᱡᱚᱢ ᱫᱟᱲᱮᱭᱟᱜᱼᱟ ᱛᱚ ᱚᱱᱟ ᱛᱮ ᱡᱟᱛᱮ ᱚᱲᱟᱜ ᱨᱮᱱ ᱜᱤᱫᱽᱨᱟᱹ ᱠᱚ ᱢᱤᱫ ᱥᱳᱢᱳᱭ ᱠᱚ ᱡᱚᱢ ᱧᱟᱢᱟ ᱚᱱᱟᱛᱮ ᱟᱫᱚ ᱚᱲᱟᱜ ᱨᱮᱧ ᱨᱚᱦᱚᱭ ᱠᱟᱫᱟ ᱟᱫᱚ ᱟᱰᱤ ᱠᱩᱥᱤᱧ ᱟᱹᱭᱠᱟᱹᱣᱟ ᱡᱮ ᱦᱚᱲ ᱦᱚᱸᱠᱚ ᱢᱮᱱᱟ ᱛᱤᱱᱟᱹᱜ ᱢᱚᱸᱡᱽ ᱵᱟᱜᱟᱱᱮ ᱞᱟᱜᱟᱣ ᱠᱟᱫᱟ ᱚᱲᱟᱜ ᱨᱮ ᱵᱟᱦᱟ ᱠᱚ ᱵᱟᱦᱟᱜᱼᱟᱛᱤᱱᱟᱹᱜ ᱢᱚᱸᱡᱽ ᱧᱮᱞᱚᱜᱼᱟ ᱚᱲᱟᱜ ᱨᱮ ᱛᱤᱱᱟᱹᱜ ᱥᱟᱡᱟᱣ ᱡᱟᱦᱟᱸᱭ ᱜᱮᱠᱚ ᱦᱤᱡᱩᱜᱼᱟ ᱢᱮᱱᱟᱠᱚ ᱵᱟᱵᱟᱨᱮ ᱛᱤᱱᱟᱹᱜ ᱢᱚᱸᱡᱽ ᱵᱟᱜᱟᱱᱮ ᱞᱟᱜᱟᱣ ᱠᱟᱜᱼᱟ ᱚᱱᱟ ᱛᱮ ᱤᱧ ᱫᱚ ᱟᱰᱤ ᱨᱟᱹᱥᱠᱟᱹᱧ ᱟᱹᱭᱠᱟᱹᱣᱟ ᱫᱟᱨᱮ ᱠᱚ ᱨᱚᱦᱚᱭ ᱫᱚ ᱚᱱᱟᱛᱮᱧ ᱨᱚᱦᱚᱭᱟ ᱫᱚᱦᱲᱟᱛᱮ